ᱦᱮᱸ ᱦᱮᱸ ᱦᱮᱸ ᱥᱚᱵᱡᱤ ᱫᱚ ᱡᱚᱛᱚ ᱥᱚᱵᱡᱤᱜᱮ ᱦᱟᱛᱟᱣ ᱦᱩᱭᱩᱜ ᱠᱟᱱᱟ ᱛᱚᱵᱮ ᱥᱚᱵᱡᱤ ᱵᱤᱱ ᱪᱟᱥ ᱟᱠᱟᱫᱟᱥ ᱪᱮᱛᱟ

ᱟᱪᱷᱪᱷᱟ ᱪᱷᱟ ᱪᱷᱟ ᱛᱟᱦᱚᱞᱮ ᱛᱟᱦᱚᱞᱮ ᱵᱮᱱ ᱮᱢᱟᱞᱤᱧ ᱟ ᱜᱩᱭᱟᱵᱮᱱ ᱥᱮ ᱪᱮᱫ ᱦᱮᱸ ᱫᱚᱨ ᱫᱚ ᱵᱟᱡᱟᱨ ᱨᱮᱴ ᱨᱮ ᱡᱟ ᱪᱟᱞᱟᱜ ᱠᱟᱱᱟ ᱯᱟᱹᱭᱠᱟ ᱨᱤ ᱚᱱᱠᱟ ᱞᱮᱠᱟᱜᱮ ᱵᱟᱹᱧ ᱧᱟᱢᱟ ᱟᱨᱠᱤ ᱟᱯᱮᱠᱚᱨᱮ ᱠᱤᱪᱷᱩ ᱱᱚᱣᱟ ᱦᱟᱸ ᱵᱟ ᱫᱩᱢ ᱠᱤᱪᱷᱩᱞᱤᱧ ᱥᱟᱵ ᱮᱱᱟ ᱟᱨᱚ ᱵᱟ ᱲᱛᱤ ᱟᱢᱟᱜ ᱡᱟᱦᱟᱸ ᱨᱮᱴ ᱠᱟᱱᱟ ᱚᱱᱟ ᱠᱷᱚᱱᱟᱜ ᱛᱟᱨ ᱢᱮᱛᱟᱢ ᱠᱟᱱᱟ ᱠᱟ ᱴᱤᱡ ᱤᱧ ᱥᱟᱵ ᱟᱢᱟ ᱛᱟᱦᱚᱞᱮ ᱠᱤ ᱢᱟᱞ ᱫᱚ

ᱴᱷᱤᱠᱜᱮᱭᱟ ᱟᱢᱟᱜ ᱫᱟᱢ ᱛᱮᱜᱮ ᱦᱩᱭᱩᱜᱼᱟ ᱟᱢ ᱡᱟᱦᱟᱸ ᱟᱢ ᱪᱟᱞᱟᱜ ᱠᱟᱱᱟ ᱚᱱᱟᱜᱮ ᱴᱷᱤᱠ ᱟᱪᱷᱮ ᱤᱱᱠᱟ ᱟᱢ ᱡᱟᱦᱟᱸᱢ ᱞᱟ ᱭᱫᱟ ᱤᱱᱟ ᱫᱟᱢᱛᱮᱜᱮᱧ ᱦᱟᱛᱟᱣᱟᱢᱟ ᱟᱪᱷᱟ ᱟᱪᱷᱟ ᱱᱤᱭᱟᱹ ᱴᱷᱤᱠᱜᱮᱭᱟ ᱛᱟᱦᱮᱞᱮ ᱵᱮᱸᱜᱟᱲ ᱫᱚ ᱛᱤᱱᱟᱹᱜ ᱠᱟᱛᱮ ᱪᱟᱞᱟᱜ ᱠᱟᱱᱟ ᱤᱭᱟᱹ ᱢᱟᱱᱮ ᱛᱤᱱᱟᱹᱜ ᱜᱟᱱ ᱛᱤᱱᱟᱹᱜ ᱢᱮᱱᱟᱜᱼᱟ ᱛᱤᱱᱟᱹᱜ ᱜᱟᱱ ᱵᱮᱸᱜᱟᱲ ᱴᱷᱤᱠ ᱴᱷᱤᱠ ᱟᱪᱷᱮ ᱤᱧ ᱟᱢ ᱦᱮᱸ ᱟᱪᱷᱟ ᱟᱪᱷᱟ ᱟᱪᱷᱟ ᱴᱷᱤᱠᱜᱮᱭᱟ ᱛᱟᱦᱮᱞᱮᱧ ᱜᱟ ᱰᱤᱧ ᱞᱟᱜᱟᱣᱫᱟ ᱛᱟᱦᱮᱞᱮ ᱴᱟᱭᱤᱢ ᱛᱤᱨᱮ ᱢᱚᱴᱟ ᱢᱚᱴᱤ ᱛᱤᱨᱮᱢ ᱥᱟ ᱯᱞᱟ ᱭ ᱤᱧ ᱠᱟᱱᱟ ᱚᱸᱰᱮᱧ ᱜᱟ ᱰᱤᱧ ᱤᱫᱤᱭᱟᱛᱚ ᱟᱢ ᱱᱚᱰᱮ ᱡᱚᱛᱚ ᱨᱮᱰᱤᱭ ᱢᱮ ᱟᱨ ᱠᱤ ᱟᱪᱷᱟ ᱟᱪᱷᱟ ᱴᱷᱤᱠ ᱟᱪᱷᱮ ᱛᱟᱦᱚᱞᱮ ᱫᱚᱥᱴᱟ ᱛᱮᱻᱧ ᱜᱟᱹᱰᱤᱧ ᱤᱫᱤᱭᱮᱫᱟ ᱟᱪᱷᱟ ᱟᱪᱷᱟ ᱴᱷᱤᱠ ᱜᱮᱭᱟ ᱛᱟᱦᱚᱞᱮ